ᱦᱟᱢᱵᱟᱨ ᱫᱚ ᱟᱹᱰᱤ ᱦᱟᱢᱟᱞ ᱡᱤᱱᱤᱥ ᱠᱟᱱᱟ ᱡᱟᱦᱟᱸ ᱫᱚ ᱠᱟᱹᱢᱤ ᱛᱮ ᱥᱟᱱᱟᱢ ᱦᱚᱲ ᱵᱟᱠᱚ ᱫᱟᱲᱮᱭᱟᱜᱼᱟ ᱦᱟᱢᱟᱞ ᱠᱷᱟᱹᱛᱤᱨ ᱛᱮ ᱱᱚᱣᱟ ᱫᱚ ᱢᱚᱴᱟ ᱢᱚᱴᱟ ᱫᱷᱤᱨᱤ ᱠᱚ ᱠᱩᱴᱟᱹᱢ ᱜᱮᱡᱮᱨᱟ ᱠᱚ ᱟᱨ ᱡᱚᱛᱚ ᱦᱚᱲ ᱫᱚ ᱱᱚᱣᱟ ᱦᱟᱢᱟᱨ ᱛᱩᱞ ᱠᱟᱛᱮᱜ ᱫᱚ ᱵᱟᱝ ᱠᱚ ᱠᱟᱹᱢᱤ ᱫᱟᱲᱮᱭᱟᱜᱼᱟ ᱚᱱᱟᱛᱮ ᱦᱟᱢᱟᱨ ᱫᱚ ᱫᱚᱢᱮ ᱫᱚ ᱵᱟᱝ ᱵᱷᱟᱹᱜᱤᱭᱟ